ᱪᱷᱟᱹᱵᱵᱤᱥ ᱡᱟᱱᱩᱣᱟᱹᱨᱤ ᱜᱚᱱᱚᱛᱚᱱᱛᱨᱚᱛᱟ ᱫᱤᱵᱚᱥ ᱯᱚᱫᱨᱚ ᱟᱜᱚᱥᱴ ᱥᱚᱛᱚᱱᱛᱨᱛᱟ ᱫᱤᱵᱚᱥ ᱫᱚ ᱚᱠᱴᱚᱵᱚᱨ ᱜᱟᱹᱱᱫᱷᱤ ᱡᱚᱭᱚᱱᱛᱤ ᱯᱟᱸᱪ ᱥᱤᱛᱮᱢᱵᱚᱨ ᱥᱤᱠᱷᱪᱷᱟ ᱫᱤᱵᱚᱥ ᱵᱟᱨᱳ ᱡᱟᱹᱱᱩᱣᱟᱹᱨᱤ ᱡᱩᱵᱟ ᱫᱤᱵᱚᱥ